ᱵᱮᱲᱟ ᱨᱟᱠᱟᱯ ᱚᱠᱛᱚ ᱡᱟᱦᱟᱸ ᱫᱚ ᱵᱷᱳᱨ ᱥᱮᱛᱟᱜ ᱡᱚᱠᱷᱚᱱ ᱵᱮᱲᱟᱭ ᱨᱟᱠᱟᱯ ᱠᱟᱱᱟ ᱟᱨᱟᱜ ᱜᱮ ᱩᱱ ᱚᱠᱛᱮ ᱡᱟᱦᱟᱸ ᱧᱮᱧᱮᱞ ᱞᱮᱠᱟᱱ ᱨᱩᱯ ᱧᱮᱞᱚᱜ ᱛᱟᱭᱟ ᱡᱟᱦᱟᱸᱫᱚ ᱧᱮᱞᱚᱜᱼᱟ ᱡᱮ ᱟᱡᱳᱫᱤᱭᱟᱹ ᱵᱩᱨᱩ ᱠᱷᱚᱱᱟᱜ ᱩᱱᱤ ᱵᱟᱹᱭ ᱵᱟᱹᱭᱛᱮ ᱟᱨᱟᱜ ᱜᱮ ᱢᱤᱫᱴᱮᱝ ᱟᱦᱞᱟᱣᱟᱛᱮᱫ ᱩᱱᱤᱭ ᱨᱟᱠᱟᱯ ᱠᱟᱱᱟ ᱡᱟᱦᱟᱸᱫᱚ ᱟᱵᱚ ᱱᱚᱣᱟ ᱵᱟᱯᱞᱟ ᱵᱤᱦᱟᱹᱨᱮ ᱡᱟᱦᱟᱸ ᱥᱤᱸᱫᱩᱨ ᱨᱮᱱᱟᱜ ᱪᱚᱞ ᱢᱮᱱᱟᱜᱼᱟ ᱛᱟᱵᱚᱱᱟ ᱱᱚᱣᱟ ᱥᱚᱸᱜᱮᱠᱚ ᱛᱩᱞᱚᱱᱟᱭᱟ ᱱᱚᱜᱼᱚ ᱱᱚᱣᱟ ᱚᱠᱛᱚ ᱱᱚᱣᱟ ᱵᱮᱲᱟ ᱨᱟᱠᱟᱯ ᱚᱠᱛᱚ ᱧᱮᱞᱚᱜᱛᱮ ᱟᱹᱰᱤ ᱢᱚᱡᱽ ᱱᱟᱯᱟᱭ ᱧᱮᱞᱚᱜᱼᱟ ᱱᱚᱣᱟ ᱨᱮᱱᱟᱜ ᱨᱩᱯᱫᱚ ᱥᱟᱨᱟᱫᱤᱱ ᱫᱷᱚᱨᱮᱫᱚ ᱵᱟᱝ ᱧᱮᱞ ᱧᱟᱢᱚᱜᱼᱟ ᱚᱱᱟᱞᱮᱠᱟᱛᱮ ᱱᱚᱣᱟ ᱦᱚᱸ ᱢᱤᱫᱴᱟᱝ ᱧᱮᱞ ᱞᱮᱠᱟᱱ ᱫᱨᱤᱥᱥᱚ ᱠᱟᱱᱟ ᱟᱨ ᱱᱚᱜᱼᱚᱭ ᱡᱮ ᱡᱟᱦᱟᱸ ᱢᱮᱱ ᱜᱟᱱᱚᱜ ᱠᱟᱱᱟ ᱡᱮ ᱵᱤᱨᱵᱩᱨᱩ ᱜᱟᱡᱟᱲ ᱛᱟᱦᱮᱱ ᱥᱮ ᱜᱟᱡᱟᱲ ᱵᱤᱨ ᱜᱟᱡᱟᱲ ᱵᱤᱨ ᱢᱮᱱᱛᱮᱫᱚ ᱱᱚᱣᱟᱜᱮ ᱵᱩᱡᱷᱟᱹᱜ ᱠᱟᱱᱟ ᱡᱮ ᱵᱤᱨᱵᱩᱨᱩᱛᱮ ᱵᱤᱨᱛᱮ ᱫᱟᱨᱮ ᱱᱟᱲᱤᱛᱮ ᱡᱟᱦᱟᱸ ᱵᱩᱨᱩ ᱯᱮᱨᱮᱡ ᱛᱟᱦᱮᱱᱚᱜᱼᱟ ᱚᱱᱟ ᱵᱩᱨᱩ ᱨᱮᱫᱚ ᱡᱚᱢᱟᱜ ᱨᱮᱱᱟᱜᱦᱚᱸ ᱟᱞᱟᱠ ᱵᱟᱝ ᱛᱟᱦᱮᱱᱚᱜᱼᱟ ᱵᱤᱵᱷᱤᱱᱱᱚ ᱨᱚᱠᱚᱢ ᱡᱚ ᱵᱤᱞᱤ ᱱᱚᱣᱟᱠᱚ ᱧᱟᱢᱚᱜᱼᱟ ᱟᱲᱟᱜ ᱥᱟᱠᱟᱢ ᱱᱚᱣᱟ ᱠᱚᱦᱚᱸ ᱧᱟᱢᱚᱜᱼᱟ ᱥᱟᱶᱛᱮ ᱚᱱᱟ ᱵᱤᱨᱵᱩᱨᱩᱨᱮ ᱱᱟᱞᱟ ᱡᱚᱞᱟᱦᱚᱸ ᱛᱟᱦᱮᱱᱚᱜᱼᱟ ᱚᱸᱰᱮ ᱦᱟᱹᱠᱩ ᱠᱟᱴᱠᱚᱢ ᱦᱚᱸᱠᱚ ᱧᱟᱢᱚᱜᱼᱟ ᱟᱫᱚ ᱱᱚᱝᱠᱟᱱᱟᱜ ᱥᱩᱵᱤᱫᱷᱟᱠᱚ ᱯᱨᱚᱪᱩᱨ ᱯᱚᱨᱤᱢᱟᱱᱛᱮ ᱧᱟᱢᱚᱜᱼᱟ ᱵᱤᱨᱵᱩᱨᱩ ᱛᱟᱦᱮᱸ ᱞᱮᱱᱠᱷᱟᱱ